ᱡᱮᱢᱚᱱ ᱥᱩᱨᱦᱟᱭ ᱨᱮᱫᱚ ᱥᱩᱨᱦᱟᱭ ᱥᱤᱨᱤᱧ ᱡᱟᱦᱟᱸᱱᱟᱜ ᱵᱟᱯᱞᱟ ᱨᱮᱫᱚ ᱫᱚᱝ ᱥᱤᱨᱤᱧ ᱵᱟᱦᱟ ᱨᱮᱫᱚ ᱵᱟᱦᱟ ᱥᱤᱨᱤᱧ ᱠᱩ ᱟᱨ ᱚᱱᱟ ᱞᱟᱜᱽᱬᱮ ᱥᱤᱨᱤᱧ ᱫᱚ ᱯᱟᱥᱮᱡ ᱪᱚ ᱟᱢ ᱢᱚᱱ ᱨᱮ ᱟᱹᱰᱤ ᱫᱩᱠᱷᱮᱢ ᱵᱩᱡᱷᱟᱹᱣᱟᱠᱟᱫᱟ ᱛᱚᱠᱷᱮᱢ ᱥᱤᱨᱤᱧ ᱫᱟᱲᱮᱭᱟᱜᱼᱟ ᱟᱨ ᱡᱟᱦᱟᱸᱛᱮᱢ ᱥᱮᱱᱟᱠᱟᱱᱟ ᱰᱟᱝᱨᱟ ᱜᱩᱯᱤ ᱥᱮ ᱢᱮᱨᱚᱢ ᱜᱩᱯᱤ ᱛᱚᱠᱷᱚᱱ ᱦᱚᱸᱢ ᱥᱤᱨᱤᱧ ᱥᱤᱨᱤᱧ ᱫᱟᱲᱤᱭᱟᱜᱼᱟ ᱡᱟᱦᱟᱸᱜᱮ ᱫᱟᱬᱟ ᱵᱟᱲᱟᱭᱮᱢ ᱥᱮᱱᱟᱠᱟᱱᱟ ᱛᱚᱠᱷᱚᱱ ᱦᱚᱸᱢ ᱥᱤᱨᱤᱧ ᱫᱟᱲᱤᱭᱟᱜᱼᱟ ᱦᱮᱸ ᱟᱨ ᱱᱚᱜᱼᱚᱭ ᱱᱤᱭᱟᱹᱠᱚᱜᱮ ᱢᱮᱱᱟᱜ ᱠᱟᱫᱟ ᱟᱨ ᱱᱚᱜᱜᱼᱚᱭ ᱱᱤᱭᱟᱹ ᱠᱩ ᱥᱤᱨᱤᱧ ᱛᱮ ᱢᱟᱱᱮ ᱟᱞᱮ ᱦᱚᱸ ᱟᱹᱰᱤ ᱨᱟᱹᱥᱠᱟᱹ ᱜᱮᱞᱮ ᱵᱩᱡᱷᱟᱹᱣᱟ ᱟᱹᱰᱤ ᱢᱚᱸᱡ ᱞᱮ ᱵᱩᱡᱷᱟᱹᱣᱟ